ᱤᱧ ᱡᱮᱢᱚᱱ ᱠᱟᱹᱴᱤᱡ ᱠᱷᱚᱡᱤᱧ ᱦᱟᱨᱟᱭᱱᱟ ᱤᱧ ᱜᱚᱜᱚ ᱤᱧ ᱵᱟᱵᱟ ᱦᱚᱭᱛᱚ ᱯᱮᱲᱟᱜᱠᱤᱱ ᱥᱮᱱ ᱟᱠᱟᱱᱟ ᱦᱚᱭᱛᱚ ᱵᱟᱹᱠᱤᱱ ᱤᱥᱤᱱ ᱦᱚᱴᱚ ᱟᱠᱟᱫᱟ ᱮᱨᱯᱚᱨᱮ ᱤᱥᱤᱱ ᱠᱟᱛᱮᱫ ᱡᱚᱢ ᱦᱳᱭᱳᱜ ᱛᱤᱧᱟᱹ ᱮᱯᱚᱨᱮᱧ ᱤᱥᱤᱱᱫᱟᱹᱧ ᱤᱥᱤᱱ ᱠᱟᱛᱮᱫ ᱦᱳᱭᱛᱚ ᱥᱟᱥᱟᱝ ᱤᱧ ᱞᱟᱜᱟᱣ ᱟᱠᱟᱫᱟ ᱦᱳᱭᱛᱚ ᱵᱩᱞᱩᱝ ᱵᱟᱹᱧ ᱞᱟᱜᱟᱣ ᱟᱠᱟᱫᱟ ᱦᱚᱭᱛᱚ ᱫᱟᱠᱟ ᱡᱚᱢᱤᱧ ᱞᱟᱜᱟᱣ ᱟᱠᱟᱱᱟ ᱛᱚᱠᱷᱚᱱᱤᱧ ᱧᱮᱞᱫᱟ ᱵᱩᱞᱩᱝ ᱥᱟᱵᱟᱜ ᱜᱮᱭᱟ ᱟᱵᱟᱨ ᱵᱩᱞᱩᱝ ᱟᱹᱜᱩ ᱠᱟᱛᱮᱫ ᱤᱧ ᱞᱟᱜᱟᱣ ᱮᱫᱟ ᱛᱟᱨᱯᱚᱨᱮᱧ ᱡᱚᱢᱠᱮᱫᱟ ᱛᱟᱯᱚᱨᱮ ᱮᱠᱷᱚᱱᱠᱟᱨ ᱛᱚ ᱮᱠᱷᱚᱱ ᱠᱟᱨ ᱡᱩᱜᱮ ᱛᱚ ᱫᱷᱚᱨᱚ ᱵᱤᱨ ᱛ ᱯᱷᱳᱱᱠᱚ ᱦᱳᱭ ᱟᱠᱟᱱᱟ ᱱᱮᱛᱟᱨᱠᱷᱚᱱ ᱜᱤᱫᱽᱨᱟᱹᱫᱚ ᱯᱷᱳᱱ ᱧᱮᱞᱛᱮᱠᱚ ᱤᱥᱤᱱ ᱟᱠᱚ ᱟᱭᱢᱟ ᱨᱚᱠᱚᱢ ᱡᱤᱱᱤᱥᱠᱩ ᱧᱮᱞᱟ ᱟᱭᱢᱟ ᱨᱚᱠᱚᱢ ᱧᱮᱞ ᱠᱟᱛᱮᱫ ᱠᱚ ᱤᱥᱤᱱᱟ ᱟᱨ ᱛᱚᱠᱷᱚᱱᱠᱟᱨ ᱡᱩᱜᱮᱛᱚ ᱯᱷᱚᱱᱦᱚᱸ ᱵᱟᱝᱛᱟᱦᱮᱸ ᱠᱟᱱᱟ ᱡᱮ ᱯᱷᱳᱱᱧᱮᱞ ᱠᱟᱛᱮᱫ ᱤᱧ ᱤᱭᱟᱹᱭᱟ ᱮᱠᱷᱚᱱ ᱤᱧ ᱚᱱᱟ ᱠᱚ ᱵᱟᱹᱧ ᱯᱳᱥ ᱟᱠᱟᱫᱟ